ᱦᱮᱸ ᱱᱚᱣᱟ ᱪᱮᱭᱟᱨ ᱠᱚᱫᱚ ᱵᱷᱟᱹᱜᱤ ᱫᱚ ᱵᱟᱹᱧ ᱢᱚᱱᱮᱭᱟ ᱵᱟᱹᱲᱤᱡ ᱜᱤᱧ ᱢᱚᱱᱮᱭᱟ ᱪᱮᱫᱟᱜ ᱥᱮ ᱵᱟᱯᱞᱟ ᱵᱷᱟᱸᱰᱟᱱ ᱡᱟᱦᱟᱱᱟᱜ ᱨᱮᱜᱮ ᱚᱱᱠᱟᱱ ᱫᱩᱲᱩᱵ ᱥᱮ ᱵᱷᱚᱡᱽ ᱠᱚᱨᱮ ᱡᱟᱦᱟᱱᱟᱜ ᱵᱷᱚᱡᱽ ᱠᱚᱨᱮᱜᱮ ᱫᱩᱲᱩᱵ ᱠᱟᱛᱮᱫ ᱪᱮᱭᱟᱨ ᱨᱮ ᱫᱩᱲᱩᱵ ᱠᱟᱛᱮᱫ ᱡᱚᱢ ᱟᱹᱰᱤ ᱦᱚᱲᱟᱜ ᱜᱮ ᱵᱟᱝ ᱥᱩᱴᱩᱜ ᱟᱥᱮ ᱚᱥᱩᱵᱤᱫᱷᱟ ᱦᱩᱭᱩᱜᱼᱟ ᱥᱮ ᱠᱟᱹᱴᱤᱡᱼᱠᱟᱹᱴᱤᱡ ᱜᱤᱫᱽᱨᱟᱹ ᱠᱚ ᱵᱟᱠᱚ ᱡᱚᱢ ᱫᱟᱲᱮᱭᱟᱜᱼᱟ ᱚᱱᱟᱨᱮ ᱫᱩᱲᱩᱵ ᱠᱟᱛᱮᱫ ᱦᱚᱭᱛᱚ ᱮᱢᱱᱤ ᱡᱟᱦᱟᱸ ᱨᱮᱜᱮ ᱦᱚᱭᱛᱚ ᱤᱭᱟᱹᱨᱮ ᱫᱚᱦᱚᱨᱮ ᱢᱮᱱᱟᱜᱼᱟ ᱦᱚᱭᱛᱚ ᱩᱱᱤ ᱜᱤᱫᱽᱨᱟᱹ ᱫᱚ ᱚᱠᱟ ᱞᱮᱠᱟᱭ ᱪᱟᱞᱟᱣᱮᱱ ᱛᱮ ᱴᱷᱤᱠ ᱴᱷᱟᱠ ᱵᱟᱭ ᱫᱮᱡ ᱫᱟᱲᱮᱭᱟᱫᱟ ᱥᱮ ᱴᱷᱤᱠ ᱴᱷᱟᱠ ᱫᱩᱲᱩᱵ ᱠᱟᱛᱮᱫ ᱦᱚᱭᱛᱳ ᱚᱠᱟ ᱞᱮᱠᱟᱭ ᱦᱮᱞᱟᱣᱱᱟ ᱚᱱᱟ ᱫᱚ ᱰᱤᱜᱽ ᱵᱟᱹᱡᱤᱭᱮᱱᱟ ᱠᱤᱢᱵᱟ ᱚᱠᱟ ᱞᱮᱠᱟᱱ ᱦᱚᱲ ᱵᱩᱞ ᱢᱟᱛᱟᱞ ᱦᱚᱲ ᱦᱮᱡ ᱠᱟᱛᱮᱫ ᱚᱠᱟ ᱞᱮᱠᱟᱭ ᱫᱩᱲᱩᱵᱱᱟ ᱪᱮᱭᱟᱨ ᱨᱟᱹᱯᱩᱫᱱᱟ ᱠᱟᱨᱚᱱᱫᱚ ᱱᱚᱜᱼᱱᱟ ᱠᱷᱟᱹᱛᱤᱨ ᱜᱮ ᱢᱟᱱᱮ ᱪᱮᱭᱟᱨ ᱠᱚᱫᱚ ᱩᱱᱟᱹᱜ ᱵᱷᱟᱹᱜᱤ ᱢᱮᱱ ᱛᱮᱫᱚ ᱵᱟᱹᱧ ᱢᱚᱱᱮᱭᱟ ᱠᱷᱟᱨᱟᱯ ᱜᱤᱧ ᱢᱚᱱᱮᱭᱟ